ᱜᱚᱲᱦᱚᱱ ᱤᱫᱤ ᱠᱟᱛᱮᱫ ᱠᱤᱪᱷᱩ ᱥᱟᱫᱷᱟᱨᱚᱱ ᱦᱚᱲᱟᱜ ᱫᱷᱟᱨᱚᱱᱟ ᱫᱚ ᱟᱹᱰᱤ ᱵᱷᱩᱞ ᱫᱷᱟᱨᱚᱱᱟ ᱢᱮᱱᱟᱜ ᱛᱟᱠᱚᱣᱟ ᱡᱮᱢᱚᱱ ᱡᱟᱦᱟᱸᱭᱮ ᱜᱚᱡ ᱟᱠᱟᱱᱟ ᱩᱱᱤ ᱦᱚᱲᱟᱜ ᱡᱩᱫᱤ ᱢᱩᱨᱛᱤᱢ ᱵᱮᱱᱟᱣ ᱞᱮᱠᱷᱟᱱ ᱩᱱᱠᱩ ᱫᱚ ᱢᱮᱱ ᱟᱠᱚ ᱡᱮ ᱜᱚᱡ ᱟᱠᱟᱱᱟᱭ ᱩᱱᱤᱭᱟᱜ ᱢᱩᱨᱛᱤ ᱵᱮᱱᱟᱣ ᱠᱟᱛᱮᱫ ᱪᱮᱫ ᱦᱩᱭᱩᱜᱼᱟ ᱚᱱᱟᱛᱮ ᱟᱭᱢᱟ ᱦᱚᱲᱟᱜ ᱜᱮ ᱵᱷᱩᱞ ᱫᱷᱟᱨᱚᱱᱟ ᱢᱮᱱᱟᱜ ᱠᱟᱫᱟ ᱡᱮ ᱡᱦᱟᱸᱭᱮ ᱜᱚᱡ ᱠᱟᱱᱟᱭ ᱩᱱᱤᱭᱟᱜ ᱢᱩᱨᱛᱤ ᱫᱚ ᱵᱟᱝ ᱵᱮᱱᱟᱣᱜᱮ ᱴᱷᱤᱠ ᱟᱨ ᱤᱧ ᱫᱚ ᱚᱱᱟ ᱫᱷᱟᱨᱚᱱᱟ ᱫᱚ ᱢᱮᱱᱟ ᱱᱚᱣᱟ ᱫᱚ ᱥᱚᱢᱯᱩᱨᱱᱚ ᱵᱷᱩᱞ ᱜᱮᱭᱟ ᱪᱮᱫᱟᱜ ᱥᱮ ᱢᱤᱫᱴᱮᱱ ᱡᱟᱦᱟᱸᱭ ᱜᱚᱡ ᱠᱟᱱᱟᱭ ᱩᱱᱤ ᱦᱚᱲᱟᱜ ᱢᱩᱨᱛᱤ ᱡᱩᱫᱤᱢ ᱵᱮᱱᱟᱣ ᱠᱟᱜ ᱠᱷᱟᱱ ᱥᱮ ᱡᱟᱦᱟᱸᱭ ᱵᱷᱟᱹᱜᱤ ᱠᱟᱹᱢᱤ ᱠᱚᱨᱟᱣ ᱦᱚᱴᱚ ᱠᱟᱫᱟ ᱱᱚᱣᱟ ᱥᱚᱢᱟᱡᱽ ᱨᱮ ᱞᱟᱹᱜᱤᱫ ᱛᱟᱦᱞᱮ ᱩᱱᱤᱭᱟᱜ ᱢᱩᱨᱛᱤ ᱫᱚ ᱵᱮᱱᱟᱣ ᱫᱚ ᱫᱚᱨᱠᱟᱨ ᱜᱮ ᱠᱟᱱ ᱜᱮᱭᱟ ᱪᱮᱫᱟᱜ ᱥᱮ ᱩᱱᱤᱭᱟᱜ ᱚᱱᱟ ᱢᱩᱨᱛᱤ ᱧᱮᱞ ᱠᱟᱛᱮᱫ ᱯᱚᱨᱮ ᱢᱟᱱᱮ ᱟᱭᱢᱟ ᱦᱚᱲ ᱠᱚ ᱵᱩᱡᱽ ᱫᱟᱲᱮᱭᱟᱜᱼᱟ ᱱᱩᱭ ᱫᱚ ᱪᱮᱫ ᱮ ᱠᱟᱹᱢᱤᱞᱮᱫᱟ ᱥᱮ ᱛᱤᱱᱟᱹᱜ ᱥᱟᱞᱨᱮ ᱡᱚᱱᱢᱚ ᱞᱮᱱᱟ ᱛᱤᱱᱟᱹᱜ ᱯᱟᱲᱦᱟᱣ ᱞᱮᱫᱟ ᱚᱱᱟ ᱠᱚᱠᱚ ᱵᱟᱲᱟᱭ ᱧᱟᱢ ᱫᱟᱲᱮᱭᱟᱜᱼᱟ ᱡᱮᱢᱚᱱ ᱵᱤ ᱟᱨ ᱟᱢᱵᱮᱫᱠᱚᱨ ᱟᱜ ᱢᱩᱨᱛᱤ ᱵᱮᱱᱟᱣ ᱞᱮᱠᱷᱟᱱ ᱵᱮᱱᱟᱣ ᱠᱟᱜ ᱛᱮᱠᱚ ᱟᱵᱚ ᱵᱚᱱ ᱵᱩᱡᱽ ᱧᱟᱢᱫᱟ ᱱᱤᱛᱚᱜ ᱡᱮ ᱩᱱᱤ ᱫᱚ ᱥᱚᱝᱵᱤᱫᱷᱟᱱ ᱮ ᱵᱮᱱᱟᱣ ᱞᱮᱫᱟ ᱛᱳ ᱤᱧ ᱫᱩᱧ ᱢᱮᱱᱟ ᱱᱚᱜᱼᱚᱭ ᱡᱮ ᱜᱚᱲᱦᱚᱱ ᱤᱫᱤ ᱠᱟᱛᱮᱫ ᱡᱟᱦᱟᱸ ᱦᱚᱲᱟᱜ ᱵᱷᱩᱞ ᱫᱷᱟᱨᱚᱱᱟ ᱢᱮᱱᱟᱜᱼᱟ ᱚᱱᱟ ᱫᱚ ᱯᱟᱞᱴᱟᱣ ᱦᱩᱭᱩᱜᱼᱟ ᱟᱨ ᱱᱚᱝᱠᱟᱱ ᱢᱩᱨᱛᱤ ᱫᱚ ᱵᱮᱱᱟᱣ ᱤᱫᱤ ᱦᱩᱭᱩᱜᱼᱟ